ᱤᱧ ᱡᱟᱦᱟᱸ ᱴᱤᱵᱷᱤ ᱨᱮ ᱯᱨᱳᱜᱨᱟᱢᱤᱧ ᱧᱮᱞ ᱵᱟᱲᱟᱭᱟ ᱚᱱᱟ ᱢᱩᱫᱽᱨᱮ ᱥᱚᱵ ᱪᱮᱭᱮ ᱵᱤᱥᱤ ᱫᱚ ᱤᱧ ᱫᱚ ᱤᱱᱴᱟᱨᱴᱮᱱᱴᱢᱮᱱᱴ ᱧᱮᱞᱟ ᱟᱨ ᱥᱤᱱᱮᱢᱟ ᱢᱤᱣᱡᱤᱠ ᱠᱚᱫᱚ ᱩᱱᱟᱹᱜ ᱵᱤᱥᱤ ᱫᱚ ᱵᱟᱹᱧ ᱧᱮᱞᱟ ᱠᱟᱨᱚᱱ ᱚᱱᱟ ᱠᱚᱫᱚ ᱢᱤᱫᱴᱟᱱ ᱨᱮᱠᱚᱨᱰᱮᱰ ᱥᱳ ᱛᱟᱦᱮᱱᱟ ᱟᱨ ᱡᱟᱦᱟᱸ ᱥᱤᱨᱤᱭᱟᱞ ᱠᱚᱫᱚ ᱢᱟᱱᱮ ᱥᱩᱴᱤᱝ ᱠᱟᱜᱼᱟ ᱠᱚ ᱚᱱᱟ ᱫᱚ ᱟᱹᱰᱤ ᱠᱟᱛᱮ ᱛᱟᱨᱯᱚᱨᱮ ᱡᱟᱦᱟᱸ ᱨᱤᱭᱮᱞᱤᱴᱤ ᱥᱳ ᱛᱟᱦᱮᱱᱟ ᱚᱱᱟ ᱠᱚᱫᱚ ᱠᱤᱱᱛᱩ ᱢᱟᱱᱮ ᱥᱩᱴᱤᱝ ᱜᱮ ᱛᱟᱦᱮᱱᱟ ᱛᱟᱦᱮᱸ ᱫᱚ ᱢᱮᱱᱠᱷᱟᱱ ᱚᱱᱟ ᱠᱚᱫᱚ ᱵᱟᱥᱛᱚᱵ ᱨᱤᱭᱮᱞᱤ ᱵᱷᱟᱵᱛᱮ ᱵᱩᱡᱷᱟᱹᱜᱼᱟ ᱢᱟᱱᱮ ᱡᱟᱦᱟᱸ ᱫᱚ ᱧᱮᱞ ᱞᱮᱠᱷᱟᱱ ᱫᱚ ᱮᱠᱴᱩ ᱟᱞᱟᱫᱟ ᱨᱚᱠᱚᱢ ᱯᱷᱤᱞᱤᱝ ᱦᱤᱡᱩᱜᱼᱟ ᱢᱚᱱᱮ ᱵᱷᱤᱛᱤᱨ ᱨᱮ ᱱᱤᱡᱮ ᱦᱚᱸ ᱠᱟᱹᱴᱤᱡ ᱨᱟᱹᱥᱠᱟᱹ ᱵᱩᱡᱷᱟᱹᱜᱼᱟ ᱚᱱᱟ ᱵᱚᱫᱚᱞ ᱥᱚᱵ ᱪᱮᱭᱮ ᱡᱟᱦᱟᱸ ᱵᱮᱥᱤ ᱤᱧ ᱧᱮᱞᱟ ᱚᱱᱟ ᱫᱚ ᱦᱩᱭᱩᱜ ᱠᱟᱱᱟ ᱫᱤ ᱠᱟᱯᱤᱞ ᱥᱟᱨᱢᱟ ᱥᱳ ᱠᱟᱯᱤᱞ ᱥᱟᱨᱢᱟ ᱥᱳ ᱨᱮᱫᱚ ᱡᱟᱦᱟᱸᱭ ᱠᱟᱯᱤᱞ ᱢᱮᱱᱟᱭᱟ ᱩᱱᱤ ᱫᱚ ᱢᱟᱱᱮ ᱟᱭᱟᱜ ᱥᱳ ᱨᱮᱭᱟᱜ ᱟᱹᱰᱤ ᱟᱹᱰᱤ ᱦᱤᱨᱳ ᱦᱤᱨᱳᱭᱤᱱ ᱮᱠᱴᱚᱨ ᱮᱠᱴᱨᱮᱥ ᱠᱚ ᱦᱤᱡᱩᱜᱼᱟ ᱟᱨ ᱡᱟᱦᱟᱸᱛᱤᱱᱟᱹᱜ ᱮᱠᱴᱚᱨ ᱮᱠᱴᱨᱮᱥ ᱠᱚ ᱦᱤᱡᱩᱜᱼᱟ ᱩᱱᱠᱩ ᱥᱟᱶᱛᱮ ᱠᱟᱯᱤᱞ ᱡᱟᱦᱟᱸᱭ ᱜᱟᱞᱢᱟᱨᱟᱣᱟᱭ ᱥᱮ ᱩᱱᱠᱩ ᱥᱟᱶᱛᱮ ᱡᱟᱦᱟᱸᱞᱮᱠᱟ ᱵᱷᱟᱵᱛᱮ ᱩᱱᱤ ᱠᱚᱢᱮᱰᱤᱭᱟᱱ ᱚᱱᱟ ᱫᱚ ᱠᱤᱱᱛᱩ ᱥᱚᱛᱛᱤ ᱜᱮ ᱡᱚᱛᱚ ᱦᱚᱲᱟᱜ ᱢᱚᱱᱮᱨᱮ ᱨᱟᱹᱥᱠᱟᱹ ᱦᱤᱡᱩᱜᱼᱟ ᱚᱱᱠᱟ ᱠᱟᱛ ᱜᱮ ᱠᱚᱭᱮᱠ ᱫᱤᱱ ᱞᱟᱦᱟ ᱜᱮ ᱡᱟᱦᱟᱸ ᱥᱤᱱᱮᱢᱟ ᱯᱨᱳᱢᱳᱥᱚᱱ ᱟᱭᱢᱟ ᱜᱚᱴᱟᱝ ᱠᱚ ᱦᱮᱡ ᱞᱮᱱᱟ ᱚᱱᱟ ᱢᱚᱫᱽᱫᱷᱮ ᱨᱮ ᱤᱧ ᱡᱟᱦᱟᱸ ᱥᱤᱱᱮᱢᱟ ᱯᱨᱳᱢᱚᱥᱚᱱ ᱢᱤᱫᱴᱟᱝ ᱧᱮᱞ ᱞᱮᱫ ᱛᱟᱠᱚᱣᱟ ᱚᱱᱟ ᱫᱚ ᱛᱟᱦᱮᱸᱠᱟᱱᱟ ᱯᱟᱴᱷᱟᱱ ᱤᱫᱤ ᱠᱟᱛᱮ ᱯᱟᱴᱷᱟᱱᱤᱭᱟ ᱥᱟᱨᱩᱠᱠᱷᱟᱱ ᱡᱚᱱ ᱟᱵᱨᱟᱦᱟᱢ ᱩᱱᱠᱩ ᱠᱚᱜᱮ ᱠᱚ ᱛᱟᱦᱮᱠᱟᱱᱟ ᱛᱚ ᱚᱱᱟ ᱨᱮᱱᱟᱜ ᱡᱟᱦᱟᱸ ᱯᱨᱳᱢᱳᱥᱚᱱ ᱦᱩᱭ ᱞᱮᱱᱟ ᱤᱱ ᱦᱤᱞᱳᱜ ᱩᱱᱠᱩ ᱡᱟ ᱢᱟᱱᱮ ᱠᱚᱢᱮᱰᱤ ᱠᱮᱫ ᱠᱚᱣᱟᱭ ᱥᱮ ᱩᱝᱠᱩ ᱢᱟᱱᱮ ᱩᱱ ᱚᱠᱛᱮ ᱠᱚᱢᱮᱰᱤ ᱠᱚᱣᱟᱭ ᱢᱟᱱᱮ ᱵᱮᱼᱤᱡᱡᱚᱛᱤ ᱵᱷᱟᱵᱛᱮ ᱡᱟᱦᱟᱸᱭ ᱫᱚ ᱟᱡ ᱨᱮᱱ ᱜᱟᱛᱮ ᱠᱚ ᱛᱟᱦᱮᱱᱟ ᱩᱱᱠᱩ ᱢᱟᱱᱮ ᱵᱮᱼᱤᱡᱡᱚᱛ ᱠᱚ ᱨᱮᱦᱚᱸᱭ ᱩᱱᱠᱩ ᱫᱚ ᱢᱟᱱᱮ ᱵᱟᱹᱲᱤᱡ ᱫᱚ ᱵᱟᱝᱠᱚ ᱢᱚᱱᱮᱭᱟ ᱮᱢᱚᱱ ᱵᱷᱟᱵᱛᱮ ᱠᱟᱛᱷᱟᱭ ᱢᱮᱛᱟ ᱦᱟᱠᱚᱣᱟ ᱛᱟᱪᱷᱟᱲᱟ ᱩᱱᱤ ᱢᱮᱱᱟᱭ ᱡᱮ ᱤᱧᱟᱹᱜ ᱫᱚ ᱱᱩᱠᱩ ᱵᱮᱼᱤᱡᱽᱡᱚᱛᱤ ᱞᱮᱠᱟᱱ ᱤᱧᱟᱹᱜ ᱠᱚᱱᱳ ᱡᱳᱜᱽᱜᱚᱛᱟ ᱜᱮ ᱵᱟᱹᱱᱩᱜᱼᱟ ᱤᱧ ᱡᱩᱫᱤ ᱱᱩᱠᱩ ᱥᱟᱶᱛᱮ ᱤᱧ ᱫᱚ ᱨᱚᱲ ᱜᱚᱞᱯᱷᱚ ᱜᱮ ᱢᱟᱱᱮ ᱠᱚᱱᱳ ᱥᱚᱛᱨᱩ ᱫᱚᱠᱚ ᱵᱟᱝ ᱠᱟᱱ ᱛᱤᱧᱟᱹ ᱱᱩᱠᱩ ᱥᱟᱝ ᱫᱚ ᱤᱧ ᱫᱚ ᱱᱚᱝᱠᱟ ᱯᱷᱨᱮᱱᱰᱞᱤ ᱵᱷᱟᱵ ᱛᱮᱜᱤᱧ ᱜᱟᱞᱢᱟᱨᱟᱣᱫᱟ ᱛᱟᱪᱷᱟᱲᱟ ᱚᱸᱰᱮ ᱡᱟᱦᱟᱸ ᱯᱨᱳᱢᱳᱥᱚᱱ ᱠᱚᱠᱚ ᱦᱤᱡᱩᱜᱼᱟ ᱯᱷᱤᱞᱢ ᱯᱨᱳᱢᱳᱥᱚᱱ ᱚᱱᱟ ᱫᱚ ᱟᱹᱰᱤ ᱜᱚᱴᱟᱝ ᱜᱮ ᱦᱚᱲ ᱠᱚ ᱧᱮᱞᱟ ᱠᱟᱯᱤᱞ ᱥᱚᱨᱢᱟ ᱥᱳ ᱫᱚ ᱛᱚ ᱚᱸᱰᱮ ᱟᱠᱚᱣᱟᱜ ᱯᱷᱤᱞᱢ ᱯᱨᱚᱪᱟᱨᱚᱜ ᱟᱹᱰᱤ ᱥᱚᱦᱚᱡᱚᱜ ᱛᱟᱠᱚᱣᱟ ᱟᱨ ᱢᱤᱫᱴᱮᱡ ᱡᱟᱦᱟᱸ ᱢᱤᱫᱴᱮᱡ ᱥᱳ ᱢᱮᱱᱟᱜᱼᱟ ᱚᱱᱟ ᱫᱚ ᱦᱩᱭᱩᱜ ᱠᱟᱱᱟ ᱠᱷᱟᱛᱨᱟ ᱠᱷᱟᱛᱨᱟ ᱠᱷᱟᱛᱨᱟ ᱤᱧ ᱦᱚᱸ ᱚᱱᱟ ᱟᱹᱰᱤ ᱜᱤᱧ ᱠᱩᱥᱤᱭᱟᱜᱼᱟ ᱠᱷᱟᱛᱨᱟ ᱨᱮ ᱡᱟᱦᱟᱸᱭ ᱠᱚᱢᱮᱰᱤ ᱥᱮ ᱠᱤᱱ ᱦᱳᱥᱴᱟ ᱩᱱᱠᱤᱱ ᱫᱚᱠᱤᱱ ᱛᱟᱦᱮᱱᱟ ᱟᱹᱠᱤᱱ ᱜᱮ ᱦᱟᱲᱟᱢ ᱵᱩᱲᱦᱤ ᱡᱟᱦᱟᱸᱭ ᱫᱚ ᱵᱷᱟᱨᱚᱛᱤ ᱥᱤᱝ ᱛᱟᱦᱮᱱᱟᱭ ᱠᱩᱲᱤ ᱦᱤᱫᱟᱹᱨ ᱫᱚ ᱟᱨ ᱟᱨ ᱢᱤᱫᱴᱟᱝ ᱦᱳᱥᱴ ᱫᱚᱭ ᱛᱟᱦᱮᱱᱟ ᱟᱡ ᱡᱟᱶᱟᱭ ᱜᱮ ᱡᱟᱦᱟᱸᱭ ᱫᱚ ᱦᱚᱨᱥ ᱦᱚᱨᱥ ᱧᱩᱛᱩᱢ ᱛᱟᱭ ᱟᱭ ᱛᱷᱤᱝᱠ ᱥᱮ ᱦᱚᱨᱥ ᱵᱚᱨᱫᱷᱚᱱ ᱧᱩᱛᱩᱢ ᱠᱟᱱ ᱛᱟᱭᱟ ᱛᱚ ᱩᱱᱠᱤᱱ ᱚᱸ ᱮᱢᱚᱱ ᱵᱷᱟᱵᱛᱮ ᱚᱱᱟ ᱥᱳ ᱠᱤᱱ ᱯᱚᱨᱤᱪᱟᱞᱚᱱᱟᱭᱟ ᱡᱮ ᱚᱱᱟ ᱥᱮ ᱨᱳᱫᱚ ᱢᱟᱱᱮ ᱤᱡᱽᱡᱚᱛ ᱠᱚᱢ ᱟᱨ ᱵᱮᱼᱤᱡᱽᱡᱚᱛᱤ ᱜᱮ ᱡᱟᱫᱟ ᱛᱟᱦᱮᱱᱟ ᱛᱚᱵᱩ ᱨᱚᱦᱚᱸ ᱦᱚᱲ ᱡᱮ ᱚᱱᱟ ᱠᱚ ᱠᱩᱥᱤᱭᱟᱜᱼᱟ ᱢᱟᱱᱮ ᱤᱧ ᱦᱩᱧ ᱠᱩᱥᱤᱭᱟᱜᱼᱟ ᱩᱱᱠᱩ ᱦᱚᱲ ᱞᱮᱠᱟᱜᱮ ᱟᱨ ᱚᱱᱟ ᱨᱮᱱᱟᱜ ᱧᱮᱞ ᱢᱮ ᱢᱤᱫᱴᱮᱱ ᱟᱞᱟᱫᱟ ᱢᱚᱡᱟ ᱢᱮᱱᱟᱜᱼᱟ ᱟᱨ ᱥᱟᱱᱟᱢ ᱠᱚᱢᱯᱤᱴᱤᱥᱮᱱ ᱨᱮᱜᱮ ᱟᱵᱚ ᱫᱚᱵᱚᱱ ᱢᱚᱱᱮᱭᱟ ᱡᱮ ᱣᱤᱱᱟᱨ ᱩᱭᱱᱟᱨ ᱜᱮ ᱡᱚᱛᱚ ᱠᱷᱚᱱᱟᱜ ᱵᱮᱥᱴ ᱢᱮᱱᱠᱷᱟᱱ ᱚᱱᱮ ᱡᱮ ᱫᱤ ᱠᱷᱟᱛᱨᱟ ᱠᱷᱟᱛᱨᱟ ᱥᱳ ᱢᱮᱱᱟᱜᱼᱟ ᱚᱱᱟ ᱨᱮᱫᱚ ᱩᱭᱱᱟᱨᱠ ᱫᱚ ᱵᱟᱝ ᱚᱱᱟ ᱨᱮᱫᱚ ᱞᱩᱡᱟᱨ ᱜᱮ ᱵᱮᱥᱴ ᱢᱟᱱᱮ ᱡᱟᱦᱟᱸᱭ ᱜᱮ ᱞᱩᱡᱟᱨᱚᱜᱼᱟᱭ ᱩᱱᱤ ᱜᱮ ᱚᱱᱟ ᱨᱮᱫᱚ ᱠᱤᱱᱛᱩ ᱥᱤᱨᱳᱯᱟ ᱧᱟᱢᱟᱭ ᱡᱮᱢᱚᱱ ᱥᱤᱨᱳᱯᱟ ᱫᱚ ᱚᱱᱟ ᱫᱚ ᱵᱟᱝ ᱛᱟᱦᱮᱱᱟ ᱚᱱᱟ ᱢᱤᱫ ᱨᱚᱠᱚᱢ ᱢᱟᱱᱮ ᱯᱟᱱᱤᱥᱢᱮᱱᱴ ᱛᱟᱦᱮᱱᱟ ᱡᱟᱦᱟᱸ ᱵᱷᱟᱵ ᱛᱮᱫᱚ ᱚᱱᱟ ᱯᱟᱱᱤᱥᱢᱮᱱᱴ ᱫᱚ ᱟᱠᱚ ᱡᱟᱦᱟᱸ ᱚᱸᱰᱮ ᱡᱟᱦᱟᱸᱠᱚ ᱯᱟᱴᱤᱥᱤᱯᱮᱴ ᱠᱟᱜᱼᱟ ᱠᱚ ᱩᱱᱠᱩ ᱦᱚᱸᱠᱚ ᱠᱩᱥᱤᱭᱟᱜ ᱜᱮᱭᱟ ᱥᱟᱱᱟᱢ ᱫᱚᱨᱥᱚᱠ ᱟᱹᱰᱤ ᱜᱮᱠᱚ ᱞᱟᱸᱫᱟ ᱦᱚᱪᱚ ᱠᱚᱣᱟ